ᱟᱵᱚ ᱢᱟᱱᱣᱟ ᱠᱚ ᱱᱚᱣᱟ ᱚᱞᱪᱤᱠᱤ ᱟᱨ ᱟᱵᱚᱣᱟᱜ ᱫᱷᱚᱨᱚᱢ ᱟᱵᱚᱣᱟᱜ ᱯᱟᱹᱨᱤᱥ ᱵᱚᱱ ᱦᱤᱲᱤᱧᱮᱫᱼᱟ ᱚᱱᱟ ᱞᱟᱹᱜᱤᱫᱛᱮ ᱱᱚᱣᱟ ᱫᱚ ᱥᱟᱹᱨᱤ ᱜᱮᱭᱟ ᱠᱤ ᱟᱵᱚᱣᱟᱜ ᱯᱟᱹᱨᱥᱤ ᱠᱷᱚᱱ ᱟᱵᱚ ᱥᱟᱱᱛᱟᱲ ᱦᱚᱯᱚᱱ ᱜᱮᱵᱚᱱ ᱥᱟᱦᱟᱜ ᱠᱟᱱᱟ ᱚᱱᱟ ᱠᱷᱟᱹᱛᱤᱨᱛᱮ ᱤᱧ ᱢᱮᱱᱟ ᱡᱮ ᱠᱩᱨᱩᱢᱩᱴᱩᱭ ᱢᱟ ᱡᱮ ᱢᱟᱲᱟᱝ ᱥᱮᱫ ᱞᱟᱦᱟ ᱞᱟᱹᱜᱤᱫᱛᱮ ᱟᱵᱚᱣᱟᱜ ᱞᱟᱠᱪᱟᱨ ᱟᱹᱨᱤᱪᱟᱹᱞᱤ ᱚᱞᱼᱯᱟᱲᱦᱟᱣ ᱡᱟᱦᱟᱸ ᱚᱞ ᱯᱟᱹᱨᱥᱤ ᱛᱮ ᱚᱞ ᱟᱠᱟᱱ ᱚᱱᱟ ᱟᱹᱰᱤ ᱞᱟᱦᱟᱛᱮ ᱥᱮᱬᱟᱭ ᱢᱟ ᱟᱹᱰᱤ ᱞᱟᱹᱜᱤᱫ ᱛᱮ ᱟᱵᱚᱣᱟᱜ ᱯᱟᱹᱨᱥᱤ ᱵᱚᱱ ᱥᱮᱬᱟᱭᱟ